ᱡᱟᱦᱟᱸᱭ ᱦᱚᱲ ᱱᱮᱜᱮ ᱯᱟᱭᱨᱟᱜ ᱮ ᱮᱛᱚᱦᱚᱵ ᱟᱠᱟᱫᱟ ᱩᱱᱤ ᱞᱟᱹᱜᱤᱫ ᱟᱢ ᱪᱮᱫ ᱫᱤᱥ ᱦᱩᱫᱤᱥ ᱢᱮᱱᱟᱜᱼᱟ ᱢᱮᱱᱟᱜ ᱟᱠᱟᱫᱟ ᱩᱱᱤ ᱞᱟᱹᱜᱤᱫ ᱡᱟᱦᱟᱸᱭ ᱫᱚ ᱯᱳᱭᱞᱚ ᱯᱟᱭᱨᱟᱜ ᱮ ᱥᱮᱬᱟᱭᱟ ᱩᱱᱤᱫᱚ ᱵᱟᱸᱫᱷ ᱨᱮᱫᱚ ᱵᱟᱝ ᱱᱤᱡᱮ ᱯᱚᱠᱷᱨᱤ ᱨᱮᱜᱮ ᱴᱷᱤᱠᱚᱜᱼᱟ ᱚᱱᱟ ᱢᱮᱠᱷᱟᱱ ᱫᱚ ᱜᱤᱫᱽᱨᱟᱹ ᱠᱟᱱ ᱢᱟᱱᱮ ᱜᱤᱫᱽᱨᱟᱹ ᱫᱚ ᱮᱭ ᱠᱟᱨᱚᱱ ᱛᱮ ᱰᱨᱮᱥ ᱦᱚᱸ ᱡᱮᱢᱚᱱᱠᱤ ᱵᱷᱟᱹᱜᱤ ᱛᱤ ᱡᱟᱸᱜᱟ ᱠᱚᱦᱚᱸ ᱮᱢᱚᱱᱠᱤ ᱞᱟᱲᱟ ᱪᱩᱲᱟᱹ ᱫᱟᱲᱮᱭᱟᱜ ᱟᱭ ᱩᱢᱩᱜ ᱛᱮ ᱠᱚᱱᱚ ᱚᱜᱷᱚᱴᱚᱱ ᱡᱮᱢᱚᱱ ᱵᱟᱝ ᱜᱷᱚᱴᱟᱣ ᱟᱭᱟ ᱚᱱᱟ ᱠᱟᱨᱚᱱ ᱛᱮ ᱡᱮ ᱯᱟᱭᱨᱟᱜ ᱫᱚ ᱟᱠᱟᱫᱟ ᱯᱟᱭᱨᱟᱜ ᱮ ᱮᱛᱚᱦᱚᱵ ᱥᱚᱢᱚᱭᱜᱮ ᱱᱚᱣᱟ ᱠᱚᱫᱚ ᱢᱟᱲᱟᱝ ᱨᱮ ᱩᱱᱤ ᱡᱚᱛᱚ ᱵᱮᱱᱟᱣ ᱟᱭ ᱫᱤᱥ ᱦᱩᱫᱤᱥ ᱞᱟᱹᱜᱤᱫ ᱢᱮᱱᱟᱜ ᱟᱠᱟᱫᱟ